ᱱᱚᱝᱠᱟ ᱱᱟᱜᱟᱢ ᱨᱮ ᱱᱚᱝᱠᱟᱱ ᱡᱟᱹᱥᱛᱤ ᱯᱨᱟᱠᱨᱤᱛᱤᱠ ᱜᱷᱚᱴᱚᱱᱟᱢᱟ ᱵᱟᱭ ᱦᱩᱭ ᱟᱠᱟᱱᱟ ᱞᱮᱠᱤᱱ ᱤᱧᱟᱹᱜ ᱱᱚᱣᱟ ᱥᱚᱢᱚᱭ ᱨᱮ ᱢᱤᱫᱴᱤᱡ ᱟᱹᱰᱤ ᱢᱟᱨᱟᱝ ᱡᱟᱦᱟᱸ ᱜᱷᱚᱴᱱᱟ ᱦᱩᱭ ᱟᱠᱟᱱᱟ ᱚᱱᱟ ᱱᱚᱣᱟ ᱠᱳᱨᱳᱱᱟ ᱠᱳᱨᱳᱱᱟ ᱵᱷᱟᱭᱨᱟᱥ ᱮᱴᱮᱠ ᱜᱮ ᱦᱩᱭ ᱟᱠᱟᱱᱟ ᱡᱟᱦᱟᱸᱛᱮ ᱟᱹᱰᱤ ᱥᱟᱱᱟᱢ ᱦᱚᱲ ᱠᱚ ᱠᱚᱥᱴᱚᱭᱱᱟ ᱨᱩᱣᱟᱹᱭ ᱱᱟᱠᱚ ᱦᱟᱹᱥᱩᱭᱱᱟᱠᱚ ᱟᱹᱰᱤ ᱦᱚᱲ ᱠᱚ ᱜᱚᱡ ᱜᱩᱨᱩ ᱦᱚᱸᱠᱚ ᱜᱚᱡ ᱜᱩᱨᱩᱭᱮᱱ ᱜᱮᱭᱟ ᱡᱟᱦᱟᱸ ᱟᱹᱰᱤ ᱡᱟᱞᱟ ᱨᱮᱭᱟᱜ ᱠᱟᱛᱷᱟ ᱠᱟᱱᱟ ᱟᱨ ᱢᱤᱫ ᱥᱚᱢᱚᱭ ᱚᱱᱠᱟ ᱟᱠᱟᱞ ᱦᱚᱸ ᱦᱮᱡ ᱠᱟᱱᱟ ᱟᱫᱚ ᱤᱧ ᱥᱟᱞ ᱵᱟᱹᱧ ᱩᱭᱦᱟᱹᱨ ᱫᱟᱲᱮᱭᱟᱜ ᱠᱟᱱᱟ ᱡᱟᱦᱟᱸ ᱥᱚᱢᱚᱭ ᱚᱱᱠᱟ ᱫᱟᱜ ᱦᱚᱸ ᱵᱟᱭ ᱫᱟᱜ ᱞᱟᱜᱼᱟ ᱟᱨ ᱟᱛᱳ ᱨᱮᱱ ᱦᱚᱲ ᱠᱚ ᱪᱟᱥᱵᱟᱥ ᱠᱚ ᱵᱟᱠᱚ ᱠᱚᱨᱟᱣ ᱞᱟᱜᱼᱟ ᱟᱨ ᱡᱚᱢᱼᱧᱩ ᱠᱚᱨᱮᱱᱟᱜ ᱟᱹᱰᱤ ᱠᱚᱥᱴᱚ ᱞᱮᱱᱟ ᱟᱨ ᱩᱱ ᱥᱚᱢᱚᱭ ᱩᱛᱩ ᱠᱚᱨᱮᱱᱟᱜ ᱫᱟᱢ ᱦᱚᱸ ᱟᱹᱰᱤ ᱥᱚᱠᱛᱚ ᱵᱟᱲᱦᱟᱣ ᱞᱮᱱᱟ ᱪᱟᱣᱞᱮ ᱠᱚᱨᱮᱱᱟᱜ ᱫᱟᱢ ᱠᱚ ᱵᱟᱲᱦᱟᱣ ᱞᱮᱱᱟ ᱥᱟᱱᱟᱢ ᱦᱚᱲ ᱠᱚ ᱟᱹᱰᱤ ᱠᱚ ᱠᱚᱥᱴᱚ ᱞᱮᱱᱟ